ᱤᱧ ᱫᱚ ᱮᱠᱟᱣᱩᱱᱴ ᱵᱟᱨᱮ ᱛᱮᱫᱚ ᱱᱤᱭᱟᱹ ᱜᱤᱧ ᱞᱟᱹᱭᱟ ᱡᱮ ᱮᱠᱟᱣᱩᱱᱴ ᱛᱮᱦᱮᱞᱮᱱᱠᱷᱟᱱ ᱡᱟᱦᱟᱸ ᱥᱮᱡ ᱠᱷᱚᱱᱟᱜ ᱮᱢ ᱨᱳᱡᱜᱟᱨ ᱟᱹᱜᱩ ᱞᱮᱠᱷᱟᱱ ᱡᱚᱢᱟ ᱠᱟᱜᱼᱟᱢ ᱡᱟᱦᱟᱸ ᱛᱤᱱᱟᱹᱜ ᱜᱮ ᱫᱩ ᱥᱚ ᱯᱟᱸᱥ ᱥᱚ ᱡᱟᱦᱟᱸ ᱛᱤᱱᱟᱹᱜ ᱜᱮᱢ ᱡᱚᱢᱟ ᱠᱟᱜᱼᱟ ᱮᱵᱚᱝ ᱮᱠᱟᱣᱩᱱᱴ ᱡᱩᱫᱤ ᱵᱟᱝ ᱛᱟᱦᱮᱱ ᱛᱟᱢᱟ ᱛᱟᱦᱚᱞᱮ ᱚᱲᱟᱜ ᱨᱮ ᱯᱚᱭᱥᱟ ᱛᱟᱦᱮᱱ ᱛᱟᱢᱟ ᱚᱲᱟᱜ ᱨᱮ ᱡᱩᱫᱤ ᱯᱚᱭᱥᱟ ᱛᱟᱦᱮᱱᱟ ᱛᱟᱦᱚᱞᱮ ᱢᱚᱱᱮ ᱠᱟᱜ ᱢᱮ ᱪᱮᱫ ᱡᱟᱦᱟᱱᱟᱜ ᱡᱤᱱᱤᱥ ᱠᱚ ᱡᱟᱦᱟᱱᱟᱜ ᱜᱮ ᱵᱷᱟᱜᱮ ᱡᱤᱱᱤᱥᱮᱢ ᱧᱮᱞ ᱧᱟᱢ ᱠᱮᱫᱟ ᱟᱫᱚᱢ ᱦᱟᱛᱟᱣ ᱠᱮᱫᱟ ᱤᱱᱠᱟᱹ ᱫᱚᱦᱚ ᱫᱚᱵᱟᱢ ᱫᱟᱲᱮᱭᱟᱜᱼᱟ ᱥᱩᱫᱩ ᱨᱳᱡᱽᱜᱟᱨᱟᱢ ᱟᱨᱮᱢ ᱵᱷᱟᱸᱜᱟᱣᱟ ᱨᱳᱡᱳᱜᱟᱨᱟᱢ ᱟᱨᱮᱢ ᱵᱷᱟᱸᱜᱟᱣᱟ ᱟᱨ ᱮᱠᱟᱣᱩᱱᱴ ᱫᱚ ᱛᱟᱦᱮᱞᱮᱱᱠᱷᱟᱱ ᱫᱚ ᱪᱮᱫ ᱨᱳᱡᱜᱟᱨᱟᱢ ᱟᱨᱮᱢ ᱡᱚᱢᱟ ᱠᱟᱜᱼᱟ ᱮᱵᱚᱝ ᱟᱹᱛᱠᱤᱨ ᱦᱚᱸ ᱵᱟᱠᱚ ᱫᱟᱲᱮᱭᱟᱛᱟᱢᱟ ᱵᱚᱦᱩᱛ ᱥᱮᱯᱴᱤ ᱨᱮ ᱛᱟᱦᱮᱱᱟ ᱚᱱᱟ ᱫᱚ ᱢᱚᱱᱮ ᱠᱟᱜ ᱢᱮ ᱵᱚᱦᱩᱛ ᱥᱮᱯᱴᱤ ᱨᱮ ᱛᱟᱦᱮᱱᱟ ᱵᱚᱦᱩᱛ ᱥᱩᱵᱤᱫᱟ ᱨᱮ ᱛᱟᱦᱮᱱᱟ ᱟᱨ ᱱᱤᱡᱮ ᱴᱷᱮᱡ ᱛᱟᱦᱮᱞᱮᱱᱠᱷᱟᱱ ᱫᱚ ᱵᱚᱦᱩ ᱠᱤᱪᱷᱩ ᱡᱮᱢᱚᱱ ᱠᱳᱸᱵᱽᱲᱳᱭᱟᱠᱚ ᱪᱤᱠᱟᱹᱭᱟᱠᱚ ᱚᱱᱮ ᱚᱱᱠᱟ ᱚᱱᱟᱛᱮ ᱪᱮᱫ ᱤᱧᱟᱹᱜ ᱵᱟᱲᱟᱭ ᱛᱮᱫᱚ ᱮᱠᱟᱣᱩᱱᱴ ᱛᱮᱦᱮ ᱞᱮᱱᱠᱷᱟᱱ ᱫᱚ ᱵᱷᱟᱜᱮᱜᱼᱟ ᱯᱚᱭᱥᱟ ᱦᱚᱸ ᱥᱮᱯᱴᱤ ᱨᱮ ᱛᱮᱦᱮᱱᱟ ᱟᱨ ᱟᱹᱛᱠᱤᱨ ᱦᱚᱸ ᱵᱟᱠᱚ ᱫᱟᱲᱮᱭᱟᱜᱼᱟ ᱚᱱᱟ ᱜᱮ ᱤᱧᱟᱹᱜ ᱵᱟᱲᱟᱭ ᱛᱮᱫᱚ ᱮᱠᱟᱣᱩᱱᱴ ᱨᱮᱱᱟᱜ ᱥᱩᱵᱤᱛᱟ ᱫᱚ